ᱤᱧᱫᱚ ᱚᱲᱟᱜ ᱨᱮ ᱢᱮᱨᱚᱢᱤᱧ ᱟᱹᱥᱩᱞᱟᱠᱟᱫ ᱠᱚᱣᱟ ᱵᱷᱤᱰᱤᱧ ᱟᱹᱥᱩᱞᱟᱠᱟᱫ ᱠᱚᱣᱟ ᱟᱨ ᱩᱱᱠᱩ ᱟᱹᱥᱩᱞ ᱠᱟᱛᱮᱜᱮ ᱚᱱᱟ ᱡᱮᱢᱚᱱ ᱜᱩᱨᱤᱡ ᱦᱩᱭᱩᱜ ᱠᱟᱱᱟ ᱚᱱᱟ ᱫᱚ ᱟᱫᱷᱮᱠ ᱫᱚ ᱵᱟᱹᱫᱽᱨᱤᱧ ᱤᱫᱤᱭᱟ ᱟᱫᱷᱮᱠ ᱫᱚ ᱜᱚᱰᱟᱨᱤᱧ ᱤᱫᱤᱭᱟ ᱵᱟᱹᱫᱽᱨᱤᱧ ᱤᱫᱤᱞᱮᱠᱷᱟᱱ ᱦᱩᱲᱩᱧ ᱪᱟᱥᱟ ᱦᱩᱲᱩ ᱟᱨᱡᱟᱣ ᱞᱮᱠᱷᱟᱱ ᱫᱚ ᱪᱟᱣᱞᱮ ᱦᱮᱰᱮᱡ ᱛᱤᱠᱤ ᱠᱟᱛᱮᱫ ᱪᱟᱣᱞᱮᱜᱼᱟ ᱟᱨ ᱫᱟᱠᱟ ᱠᱟᱛᱮᱢ ᱡᱚᱢᱟ ᱟᱨ ᱜᱚᱰᱟᱨᱮ ᱤᱫᱤᱞᱮᱠᱷᱟᱱ ᱫᱚ ᱡᱟᱦᱟᱜᱮ ᱡᱟᱦᱟᱜᱮ ᱢᱟᱱᱮ ᱵᱮᱸᱜᱟᱲ ᱵᱤᱞᱟᱹᱛᱤ ᱢᱟᱹᱨᱤᱪ ᱵᱷᱮᱰᱣᱟ ᱡᱟᱦᱟᱱᱟᱜ ᱜᱮᱢ ᱪᱟᱥᱟ ᱚᱱᱟᱠᱚ ᱦᱩᱭᱩᱜᱼᱟ ᱚᱱᱟᱛᱮᱜᱮ ᱡᱚᱛᱚᱜᱮ ᱢᱤᱫ ᱫᱚ ᱢᱮᱨᱚᱢ ᱵᱷᱤᱰᱤ ᱦᱚᱸᱠᱚ ᱪᱟᱥ ᱠᱟᱱ ᱜᱮᱭᱟ ᱠᱚ ᱟᱨ ᱩᱱᱠᱩ ᱡᱟᱦᱟᱸ ᱠᱷᱚᱛ ᱠᱚ ᱮᱢᱟᱠᱚ ᱵᱟᱹᱫᱽᱵᱟᱹᱭᱦᱟᱹᱲ ᱨᱮ ᱞᱟᱜᱟᱣ ᱠᱟᱛᱮ ᱫᱚ ᱵᱮᱥᱤᱜᱮ ᱟᱨᱡᱟᱜᱼᱟ ᱫᱷᱚᱱᱠᱚ ᱚᱱᱟ ᱠᱟᱛᱮᱧ ᱞᱟᱹᱭᱟ ᱡᱷᱚᱛᱚ ᱠᱚᱜᱮ ᱠᱚ ᱪᱟᱥ ᱡᱤᱱᱤᱥ ᱠᱟᱱ ᱜᱮᱭᱟ ᱟᱨ ᱟᱞᱮ ᱫᱚ ᱱᱩᱠᱩ ᱠᱚᱞᱮ ᱟᱹᱥᱩᱞᱟᱠᱟᱫ ᱠᱚ ᱨᱮᱦᱚᱸ ᱡᱮᱢᱚᱱ ᱥᱚᱨᱠᱟᱨ ᱯᱟᱥᱴᱟ ᱠᱷᱚᱱ ᱥᱮ ᱜᱚᱲᱚ ᱥᱮ ᱪᱮᱫ ᱚᱱᱠᱟ ᱫᱚ ᱪᱮᱫ ᱦᱚᱸ ᱵᱟᱞᱮ ᱧᱟᱢ ᱠᱟᱜᱼᱟ ᱡᱮ ᱟᱞᱮ ᱠᱷᱩᱛᱜᱮ ᱟᱞᱮᱭᱟᱜ ᱴᱟᱠᱟ ᱯᱩᱭᱥᱟᱹ ᱛᱮᱜᱮᱞᱮ ᱠᱤᱨᱤᱧ ᱟᱠᱟᱫ ᱠᱚᱣᱟ ᱟᱨ ᱟᱞᱮ ᱜᱮᱞᱮ ᱡᱚᱛᱚᱱ ᱫᱚᱦᱚ ᱟᱠᱟᱫ ᱠᱚᱣᱟᱞᱮ ᱟᱨ ᱟᱞᱮᱜᱮ ᱞᱟᱵᱽᱞᱮ ᱡᱚᱢᱮᱜᱼᱟᱞᱮ ᱦᱚᱲ ᱠᱚᱫᱚ ᱵᱟᱝᱼᱟ ᱟᱨ ᱦᱚᱲᱦᱚᱸ ᱡᱮ ᱥᱚᱨᱠᱟᱨ ᱴᱷᱮᱱ ᱠᱷᱚᱱ ᱦᱟᱛᱟᱣ ᱠᱟᱛᱮ ᱡᱟᱹᱥᱛᱤ ᱥᱚᱨᱠᱟᱨ ᱚᱸᱰᱮ ᱨᱩᱣᱟᱹᱲᱟᱭ ᱦᱩᱭᱩᱜ ᱛᱟᱞᱮᱭᱟ ᱚᱱᱠᱟᱱ ᱠᱟᱛᱷᱟ ᱦᱚᱸ ᱵᱟᱝ ᱠᱟᱱᱟ ᱡᱮ ᱱᱤᱡᱮᱨ ᱡᱤᱱᱤᱥ ᱱᱤᱡᱮᱨᱟᱜ ᱜᱮ ᱦᱩᱭᱩᱜᱼᱟ ᱟᱨ ᱠᱷᱚᱛ ᱜᱚᱵᱚᱨ ᱦᱚᱸ ᱱᱤᱡᱮᱨᱟᱜ ᱜᱮ ᱟᱨ ᱡᱟᱦᱟᱸ ᱟᱹᱠᱷᱨᱤᱧ ᱠᱟᱛᱮ ᱴᱟᱠᱟ ᱯᱚᱭᱥᱟ ᱦᱚᱸ ᱱᱤᱡᱮᱨᱟᱜ ᱜᱮ ᱦᱩᱭᱩᱜᱼᱟ